ᱤᱧ ᱢᱤᱫᱴᱮᱱ ᱥᱤᱞᱫᱟᱹ ᱵᱟᱡᱟᱨ ᱠᱷᱚᱱᱟᱜ ᱵᱚᱰᱤ ᱳᱣᱟᱥ ᱤᱧ ᱠᱤᱨᱤᱧ ᱟᱹᱜᱩ ᱞᱮᱫᱟ ᱱᱮᱛᱟᱨ ᱫᱚ ᱟᱹᱰᱤ ᱨᱚᱠᱚᱢ ᱠᱳᱢᱯᱟᱱᱤᱭᱟᱜ ᱵᱚᱰᱤ ᱳᱣᱟᱥ ᱢᱮᱱᱟᱜᱼᱟ ᱵᱷᱟᱜᱮ ᱧᱚᱜ ᱧᱮᱞ ᱠᱟᱛᱮ ᱵᱚᱰᱤ ᱳᱣᱟᱥ ᱦᱟᱛᱟᱣ ᱫᱚ ᱞᱟᱹᱠᱛᱤ ᱠᱟᱱᱟ ᱚᱧ ᱡᱟᱦᱟᱸ ᱵᱚᱰᱤ ᱳᱣᱟᱥ ᱤᱧ ᱦᱟᱛᱟᱣ ᱟᱹᱜᱩ ᱞᱮᱫᱟ ᱚᱱᱟ ᱫᱚ ᱚᱡᱚᱜ ᱯᱚᱨᱮ ᱯᱩᱥᱨᱤ ᱞᱮᱠᱟ ᱪᱮᱫ ᱠᱚᱪᱚ ᱦᱚᱲᱢᱚᱨᱮ ᱨᱟᱠᱟᱵ ᱟᱫᱤᱧᱟ ᱥᱚ ᱦᱚᱸ ᱵᱟᱹᱧ ᱥᱟᱦᱟᱣ ᱫᱟᱲᱮᱭᱟᱫᱟ ᱟᱫᱚᱧ ᱜᱤᱰᱤ ᱠᱟᱫᱟ ᱡᱟᱦᱟᱸ ᱫᱟᱢ ᱛᱮᱧ ᱠᱤᱨᱤᱧ ᱟᱜᱩ ᱞᱮᱫᱟ ᱵᱮᱠᱟᱨᱮᱱ ᱛᱤᱧᱟ ᱯᱚᱭᱥᱟ ᱴᱟᱠᱟ ᱠᱚᱫᱚ